ᱦᱮᱸ ᱦᱮᱞᱳ ᱜᱚᱝᱠᱮ ᱞᱟᱹᱭᱮᱫᱼᱟᱹᱧ ᱞᱚᱠᱲᱤᱯᱮᱥ ᱠᱷᱚᱱᱟᱜ ᱞᱤᱧ ᱨᱚᱲᱮᱫᱟ ᱛᱚ ᱡᱮᱴᱟ ᱡᱮ ᱡᱮᱴᱟ ᱯᱚᱠᱥᱤ ᱵᱮᱯᱟᱨ ᱛᱮ ᱠᱮᱥ ᱦᱩᱭᱞᱮᱱᱟ ᱟᱨᱠᱤ ᱚᱱᱟ ᱫᱚ ᱟᱹᱛᱩ ᱛᱮᱜᱮ ᱢᱤᱢᱟᱝᱥᱟ ᱦᱩᱭᱮᱱᱟ ᱢᱤᱢᱟᱝᱥᱟ ᱠᱟᱛᱮᱫ ᱩᱱᱤ ᱵᱷᱩᱞᱮ ᱥᱤᱠᱟᱹᱨᱮᱱᱟ ᱛᱚ ᱟᱹᱞᱤᱧ ᱠᱮᱥ ᱞᱤᱧ ᱛᱩᱞᱟᱹᱭᱟ ᱛᱚ ᱪᱮᱫ ᱞᱮᱠᱟ ᱵᱷᱟᱵᱮ ᱦᱮᱸ ᱦᱮᱸ ᱦᱮᱸ ᱦᱮᱸ ᱛᱚ ᱠᱷᱚᱛᱤ ᱯᱩᱨᱚᱱ ᱡᱚᱛᱚᱭ ᱮᱢᱚᱜᱼᱟ ᱦᱮᱸ

ᱦᱮᱸ

ᱴᱷᱤᱠ ᱜᱮᱭᱟ ᱛᱟᱦᱚᱞᱮ ᱟᱨ

ᱦᱮᱸ ᱦᱮᱸ ᱠᱷᱚᱛᱤ ᱯᱩᱨᱚᱱᱮ ᱮᱢᱚᱜ ᱟᱭ ᱠᱤ ᱚᱱᱟ ᱫᱚ ᱠᱷᱚᱛᱤ ᱯᱩᱨᱚᱱ ᱫᱚᱭ ᱮᱢᱚᱜ ᱟᱭ ᱡᱚᱛᱚᱭ ᱥᱤᱠᱟᱹᱨ ᱟᱠᱟᱱᱟ ᱦᱮᱸ ᱟᱹᱛᱩ ᱴᱚᱞᱟ ᱥᱮᱫ ᱵᱮᱯᱟᱨ ᱠᱟᱱᱟ ᱦᱮᱸ ᱦᱮᱸ ᱦᱮᱸ ᱦᱮᱸ

ᱦᱮᱸ ᱦᱮᱸ ᱦᱮᱸ

ᱴᱷᱤᱠ ᱜᱮᱭᱟ ᱴᱷᱤᱠ ᱜᱮᱭᱟ